ᱟᱹᱞᱤᱧ ᱫᱚ ᱞᱚᱠᱠᱷᱤᱢᱚᱱᱤ ᱦᱟᱸᱥᱫᱟ ᱞᱤᱧ ᱢᱮᱱᱮᱫᱼᱟ ᱟᱭᱳ ᱟᱧᱪᱟᱟᱨ ᱠᱚᱢᱯᱞᱮᱥ ᱱᱤᱪᱮ ᱞᱟᱜᱟᱣ ᱟᱠᱟᱱᱟ ᱦᱳᱭ ᱜᱚᱢᱠᱮ ᱟᱹᱵᱤᱱᱟᱜ ᱨᱮ ᱟᱹᱰᱤ ᱵᱟᱨ ᱵᱩᱨᱚᱱᱟᱜ ᱡᱚᱢᱟᱜ ᱧᱟᱢᱚᱜᱼᱟ ᱛᱚ ᱚᱱᱟ ᱤᱭᱟᱹᱛᱮᱞᱤᱧ ᱠᱮᱫᱼᱟ ᱟᱨ ᱪᱮᱫ ᱠᱚ ᱵᱤᱱ ᱵᱮᱱᱟᱣ ᱮᱫᱼᱟ ᱱᱮᱛᱟᱨ ᱫᱚ

ᱜᱟᱯᱟ ᱱᱟᱦᱟᱜ ᱢᱚᱬᱮᱼᱛᱩᱨᱩᱭ ᱦᱚᱲ ᱜᱟᱛᱮᱠᱚ ᱥᱟᱶᱞᱮ ᱦᱤᱡᱩᱜᱼᱟ ᱟᱨ ᱚᱱᱟ ᱤᱭᱟᱹᱛᱮ ᱢᱤᱫᱴᱤᱡ ᱫᱚ ᱠᱷᱟᱹᱞᱤ ᱵᱤᱱ ᱫᱚᱦᱚ ᱠᱟᱜᱼᱟ ᱰᱷᱮᱨ ᱥᱳᱢᱚᱭ ᱦᱚᱸ ᱵᱟᱹᱱᱩᱜ ᱟᱹᱱᱤᱡ ᱤᱱᱟᱹ ᱤᱭᱟᱹᱭ ᱛᱮᱞᱤᱧ ᱢᱮᱱᱮᱫᱟ ᱮᱜᱟᱨᱚ ᱵᱟᱡᱮᱛᱮ ᱱᱟᱦᱟᱜ ᱞᱮ ᱥᱮᱴᱮᱨᱚᱜᱼᱟ ᱡᱟᱹᱥᱛᱤ ᱫᱚ ᱟᱹᱵᱤᱱ ᱴᱷᱮᱱ ᱥᱚᱢᱚᱭ ᱵᱟᱞᱤᱧ ᱦᱟᱛᱟᱣ ᱮᱫᱼᱟ ᱢᱟ ᱛᱚᱵᱮ ᱮᱱᱠᱷᱟᱱ ᱡᱚᱦᱟᱨ ᱜᱮ